ᱪᱟᱹᱥᱤ ᱟᱠᱚᱣᱟᱜ ᱡᱤᱱᱤᱥ ᱟᱹᱰᱤ ᱠᱚᱥᱴᱚ ᱛᱮ ᱪᱟᱥ ᱠᱟᱛᱮᱫ ᱟᱠᱚᱣᱟᱜ ᱚᱱᱟ ᱡᱚᱛᱷᱟᱛ ᱫᱟᱢ ᱵᱟᱠᱚ ᱧᱟᱢ ᱛᱮ ᱠᱚ ᱜᱩᱡᱩᱜ ᱜᱮᱭᱟ ᱟᱨ ᱡᱟ ᱛᱮ ᱵᱟᱠᱚ ᱜᱩᱡᱩᱜ ᱚᱱᱟ ᱟᱠᱚᱣᱟᱜ ᱚᱱᱟ ᱪᱟᱥ ᱡᱤᱱᱤᱥ ᱡᱟᱛᱮ ᱡᱚᱛᱷᱟᱛ ᱫᱟᱢ ᱛᱮᱠᱚ ᱧᱟᱢ ᱜᱮ ᱚᱱᱠᱟ ᱵᱚᱱ ᱪᱮᱥᱴᱟᱭᱟ ᱟᱨ ᱥᱚᱨᱠᱟᱨᱟᱜ ᱦᱚᱸ ᱱᱤᱭᱟᱹ ᱵᱮᱵᱚᱥᱛᱟ ᱦᱟᱛᱟᱣ ᱩᱪᱤᱛ ᱡᱮ ᱥᱚᱨᱠᱟᱨ ᱡᱟᱦᱟᱸᱭ ᱟᱠᱚ ᱚᱱᱟ ᱠᱚ ᱪᱟᱥ ᱚᱱᱟ ᱪᱟᱥ ᱡᱤᱱᱤᱥᱵᱟᱠᱚ ᱦᱟᱛᱟᱣ ᱛᱟᱠᱳ ᱚᱱᱟ ᱥᱚᱨᱠᱟᱨ ᱟᱡ ᱮ ᱦᱟᱛᱟᱣ ᱛᱟᱠᱳ ᱡᱚᱛᱷᱟ ᱡᱚᱛ ᱫᱟᱢ ᱛᱮ